ᱱᱟᱣᱟ ᱪᱮᱬᱮ ᱢᱮᱱ ᱛᱮᱫᱚ ᱢᱟᱱᱮ ᱱᱚᱣᱟ ᱫᱷᱟᱹᱨᱛᱤ ᱨᱮᱫᱚ ᱟᱹᱰᱤ ᱟᱭᱢᱟ ᱨᱚᱠᱚᱢᱟᱱ ᱪᱮᱬᱮ ᱦᱮᱱᱟᱜ ᱠᱚᱣᱟ ᱡᱟᱦᱟᱸ ᱪᱮᱬᱮ ᱠᱚᱫᱚ ᱠᱚ ᱧᱮᱞᱚᱜᱚᱜᱼᱟ ᱱᱚᱣᱟ ᱠᱚᱨᱮᱜ ᱩᱱᱠᱩ ᱪᱮᱬᱮ ᱫᱚ ᱧᱩᱛᱩᱢ ᱥᱚᱝᱜᱮ ᱩᱯᱨᱩᱢ ᱢᱮᱱᱟᱜᱼᱟ ᱮᱢᱚᱱ ᱪᱮᱬᱮ ᱢᱮᱱᱟᱜ ᱠᱚᱣᱟ ᱱᱟᱣᱟ ᱪᱮᱬᱮ ᱠᱚᱫᱚ ᱱᱚᱣᱟ ᱠᱚᱨᱮᱜ ᱥᱮ ᱵᱟᱹᱱᱩᱜ ᱠᱚᱣᱟ ᱱᱚᱣᱟ ᱠᱚᱨᱮ ᱫᱚ ᱥᱮ ᱚᱠᱟ ᱵᱤᱨᱼᱵᱩᱨᱩ ᱥᱮ ᱚᱱᱟ ᱫᱟᱨᱦᱟ ᱫᱟᱜ ᱠᱚᱨᱮᱜ ᱥᱮ ᱚᱠᱟ ᱠᱚᱨᱮ ᱪᱚᱠᱚ ᱛᱟᱦᱮᱱᱟᱠᱚ ᱱᱩᱠᱩ ᱠᱚ ᱪᱮᱬᱮ ᱧᱩᱛᱩᱢ ᱥᱟᱶᱛᱮ ᱩᱯᱨᱩᱢ ᱫᱚ ᱵᱟᱹᱱᱩᱜᱼᱟ ᱟᱭᱢᱟᱜᱮ ᱱᱚᱝᱠᱟ ᱧᱮᱞᱚᱜᱚᱜᱼᱟ ᱠᱚ ᱠᱤᱱᱛᱩ ᱚᱱᱟ ᱫᱚ ᱚᱱᱟ ᱢᱟᱱᱮ ᱪᱷᱚᱵᱤ ᱢᱟᱫᱽᱫᱷᱚᱢ ᱠᱚᱨᱮ ᱠᱚ ᱧᱮᱞᱚᱜᱚᱜᱼᱟ ᱤᱭᱩᱴᱩᱵᱽ ᱠᱚᱨᱮ ᱦᱚᱸᱠᱚ ᱧᱮᱞᱚᱜᱚᱜ ᱜᱮᱭᱟ ᱪᱮᱬᱮ ᱧᱩᱛᱩᱢ ᱫᱚ ᱵᱟᱹᱱᱩᱜᱼᱟ ᱡᱮ ᱤᱧᱦᱚᱸ ᱵᱟᱹᱧ ᱵᱟᱲᱟᱭᱟ ᱛᱚᱵᱮ ᱱᱩᱠᱩ ᱪᱮᱬᱮ ᱡᱮ ᱱᱩᱱᱟᱹᱜ ᱢᱟᱱᱮ ᱨᱳᱢᱟᱱᱴᱤᱠ ᱪᱮᱬᱮ ᱦᱮᱱᱟᱜ ᱠᱚᱣᱟ ᱱᱩᱠᱩ ᱪᱮᱬᱮ ᱠᱚ ᱥᱚᱝᱜᱮ ᱩᱯᱨᱩᱢᱚᱜ ᱫᱚ ᱱᱚᱣᱟ ᱩᱱᱠᱩ ᱪᱮᱬᱮ ᱠᱷᱚᱱ ᱪᱷᱚᱵᱤ ᱠᱚ ᱦᱟᱛᱟᱣ ᱠᱟᱛᱮᱫ ᱛᱷᱚᱲᱟ ᱵᱟᱲᱟᱭ ᱫᱚ ᱮᱠᱟᱱᱛᱚ ᱫᱚᱨᱠᱟᱨ ᱠᱟᱱᱟ ᱪᱮᱫᱟᱜ ᱥᱮ ᱩᱱᱠᱩ ᱢᱟᱱᱮ ᱟᱞᱮ ᱱᱚᱣᱟ ᱠᱚᱨᱮ ᱫᱚ ᱚᱱᱠᱟᱱ ᱪᱮᱬᱮ ᱫᱚ ᱵᱟᱹᱱᱩᱜ ᱠᱚᱣᱟ ᱡᱟᱦᱟᱸ ᱫᱚ ᱪᱮᱬᱮ ᱢᱮᱱᱟᱜ ᱠᱚᱣᱟ ᱢᱤᱢᱤᱫ ᱜᱚᱴᱮᱡ ᱡᱟᱭᱜᱟ ᱮᱞᱟᱠᱟ ᱵᱤᱥᱮᱥ ᱨᱮᱠᱚ ᱛᱟᱦᱮᱱᱟᱠᱚ ᱡᱮᱢᱚᱱ ᱵᱤᱥᱮᱥ ᱠᱟᱭ ᱛᱮᱫᱚ ᱵᱤᱨᱼᱵᱩᱨᱩ ᱨᱮ ᱛᱷᱚᱲᱟ ᱡᱩᱫᱟᱹ ᱧᱚᱜ ᱠᱚ ᱧᱮᱞᱚᱜᱚᱜᱼᱟ ᱚᱠᱟ ᱠᱚ ᱯᱷᱚᱨᱮᱥᱴ ᱮᱞᱟᱠᱟ ᱨᱮ ᱚᱱᱟ ᱠᱚᱨᱮ ᱡᱩᱫᱟᱹ ᱧᱚᱜ ᱠᱚ ᱧᱮᱞᱚᱜᱚᱜᱼᱟ ᱟᱨ ᱱᱚᱝᱠᱟ ᱚᱱᱟ ᱫᱟᱨᱦᱟ ᱫᱟᱜ ᱮᱞᱟᱠᱟ ᱠᱚᱨᱮ ᱛᱷᱚᱲᱟ ᱡᱩᱫᱟᱹ ᱧᱚᱜ ᱠᱚ ᱧᱮᱞᱚᱜᱚᱜᱼᱟ ᱟᱭᱢᱟ ᱟᱭᱢᱟ ᱡᱟᱭᱜᱟ ᱨᱮ ᱟᱭᱢᱟ ᱨᱚᱠᱚᱢᱟᱱ ᱪᱮᱬᱮ ᱟᱫᱚ ᱱᱩᱠᱩ ᱱᱟᱣᱟ ᱪᱮᱬᱮ ᱡᱮ ᱪᱤᱠᱟᱹᱛᱮᱢ ᱢᱮᱱᱟ ᱡᱮ ᱱᱩᱭ ᱪᱮᱬᱮ ᱫᱚ ᱱᱩᱭ ᱠᱟᱱᱟᱭ ᱱᱩᱭ ᱪᱮᱬᱮ ᱠᱟᱱᱟᱭ ᱟᱫᱚ ᱱᱚᱜᱼᱚᱸᱭ ᱱᱚᱣᱟ ᱴᱷᱤᱠᱟᱹᱱ ᱫᱚ ᱵᱟᱝ ᱵᱩᱡᱷᱟᱹᱜ ᱠᱟᱱᱟ ᱡᱮ ᱤᱧ ᱦᱚᱸ ᱪᱤᱠᱟᱹᱛᱮᱧ ᱢᱮᱱ ᱫᱟᱲᱮᱭᱟᱜᱼᱟ ᱛᱚᱵᱮ ᱪᱷᱚᱵᱤ ᱞᱮᱠᱟᱛᱮ ᱱᱩᱠᱩ ᱠᱚᱴᱷᱮᱱ ᱧᱮᱞ ᱠᱟᱛᱮᱫ ᱱᱩᱠᱩ ᱴᱷᱮᱡ ᱢᱟᱱᱮ ᱮᱴᱟᱜ ᱦᱚᱲ ᱠᱚᱴᱷᱮᱱ ᱱᱚᱣᱟ ᱵᱟᱰᱟᱭ ᱫᱚ ᱮᱠᱟᱱᱛᱚ ᱫᱚᱨᱠᱟᱨ ᱡᱮ ᱱᱩᱭ ᱪᱮᱬᱮ ᱫᱚᱭ ᱪᱤᱞᱤ ᱪᱮᱬᱮ ᱠᱟᱱᱟ ᱱᱤᱭᱟᱹ ᱫᱚ ᱮᱠᱴᱩ ᱛᱷᱚᱲᱟᱜᱟᱱ ᱫᱚ ᱛᱚᱡᱽᱵᱤᱡᱽ ᱥᱮ ᱧᱮᱞ ᱨᱮᱭᱟᱜ ᱫᱚ ᱫᱚᱨᱠᱟᱨ ᱠᱟᱱ ᱜᱮᱭᱟ ᱪᱷᱚᱵᱤ ᱟᱠᱟᱨᱛᱮ ᱱᱤᱭᱟᱹᱜᱮ